ᱡᱚᱸᱦᱟᱨ ᱜᱮ ᱡᱚᱸᱦᱟᱨ ᱜᱮ ᱡᱚᱸᱦᱟᱨ ᱜᱮ ᱛᱤᱦᱤᱧ ᱫᱚ ᱟᱹᱰᱤ ᱟᱹᱰᱤ ᱴᱷᱤᱠ ᱜᱮᱭᱟ ᱦᱟᱸᱜ ᱱᱚᱣᱟ ᱟᱹᱛᱩ ᱫᱤᱥᱚᱢ ᱢᱮᱱ ᱫᱚ ᱵᱟᱡᱟᱨ ᱠᱚ ᱡᱟᱦᱟᱸ ᱠᱤᱪᱷᱩ ᱥᱩᱨ ᱦᱚᱸ ᱥᱟᱺᱜᱤᱧ ᱦᱚᱸ ᱱᱚᱝᱠᱟᱱ ᱟᱹᱛᱩ ᱫᱤᱥᱚᱢ ᱠᱟᱱᱟ ᱟᱨ ᱱᱚᱰᱮ ᱥᱟᱱᱛᱟᱲᱤ ᱯᱟᱹᱨᱥᱤ ᱛᱮ ᱚᱞᱚᱜ ᱯᱟᱲᱦᱟᱣ ᱯᱟᱹᱦᱤᱞ ᱡᱟᱦᱟᱸ ᱮᱥᱮᱠᱟ ᱯᱟᱦᱴᱟ ᱥᱮᱫ ᱠᱷᱚᱱ ᱚᱞᱚᱜ ᱯᱟᱲᱦᱟᱜ ᱦᱩᱭᱩᱜ ᱠᱟᱱ ᱛᱟᱦᱮᱱᱟ ᱟᱨ ᱚᱱᱟ ᱠᱚᱦᱚᱸ ᱞᱟᱦᱟ ᱵᱟᱵᱟ ᱵᱤᱫᱟᱹᱞ ᱠᱚ ᱥᱮᱬᱟ ᱵᱟᱲᱟᱣ ᱠᱟᱜ ᱛᱟᱦᱮᱸᱫᱼᱟ ᱟᱨ ᱤᱱᱟᱹ ᱠᱟᱛᱮᱫ ᱟᱞᱮ ᱵᱤᱫᱟᱹᱞ ᱟᱛᱨᱟ ᱨᱮᱫᱚ ᱠᱟᱹᱴᱤᱡ ᱜᱮᱯ ᱧᱚᱜ ᱞᱮᱱ ᱛᱟᱦᱮᱸᱫᱼᱟ ᱱᱤᱛᱚᱝ ᱫᱚᱦᱲᱟ ᱠᱟᱨᱛᱮ ᱟᱨᱦᱚᱸ ᱢᱤᱫᱴᱟᱱ ᱱᱚᱣᱟ ᱢᱤᱥᱚᱱ ᱚᱞᱪᱤᱠᱤ ᱴᱩ ᱛᱷᱟᱣᱡᱮᱱᱰ ᱴᱩᱭᱮᱱᱴᱤ ᱯᱷᱳᱨ ᱤᱫᱤ ᱠᱟᱛᱮᱫ ᱟᱨᱦᱚᱸ ᱢᱤᱫᱴᱟᱱ ᱩᱥᱠᱩᱨ ᱠᱚ ᱧᱟᱢ ᱠᱮᱫᱟ ᱚᱱᱟᱛᱮ ᱥᱩᱨ ᱥᱩᱯᱩᱨ ᱟᱹᱛᱩ ᱟᱥᱲᱟ ᱠᱚᱨᱮ ᱱᱚᱣᱟ ᱠᱚᱦᱚᱸ ᱚᱞᱚᱜ ᱯᱟᱲᱦᱟᱜ ᱫᱚ ᱦᱩᱭ ᱫᱚ ᱦᱩᱭᱩᱜ ᱠᱟᱱ ᱜᱮᱭᱟ ᱟᱨ ᱠᱟᱹᱴᱤᱡ ᱜᱤᱫᱽᱨᱟᱹ ᱠᱚᱜᱮ ᱱᱤᱛᱚᱝ ᱫᱚ ᱵᱮᱹᱥᱤ ᱠᱚ ᱥᱮᱬᱟᱭᱮᱫᱼᱟ ᱟᱨ ᱥᱮᱬᱟ ᱠᱚᱫᱚ ᱩᱱᱠᱩ ᱦᱚᱸ ᱵᱟᱝ ᱧᱮᱞᱚᱜ ᱠᱟᱱᱟ ᱨᱟᱹᱥᱠᱟᱹ ᱦᱮᱸ ᱦᱮᱸ ᱦᱮᱸ ᱟᱨ ᱱᱚᱣᱟᱨᱮ ᱧᱮᱞᱚᱜᱚᱜ ᱠᱟᱱ ᱜᱮᱭᱟ ᱞᱟᱹᱭ ᱵᱟᱲᱟ ᱢᱟ ᱞᱟᱹᱭ ᱵᱟᱲᱟ ᱦᱩᱭ ᱟᱠᱟᱱ ᱛᱟᱦᱮᱸᱫᱼᱟ ᱟᱫᱚ ᱱᱚᱣᱟ ᱠᱤᱪᱷᱩ ᱧᱮᱞᱚᱜ ᱠᱟᱱᱟ ᱟᱭᱳ ᱦᱚᱲ ᱠᱚ ᱢᱟᱱᱮ ᱛᱤᱨᱞᱟᱹ ᱠᱚ ᱱᱚᱣᱟ ᱨᱮᱱᱟᱜ ᱨᱟᱹᱥᱠᱟᱹ ᱢᱤᱫᱴᱮᱱ ᱢᱮᱱᱟᱜ ᱛᱟᱠᱚᱣᱟ ᱟᱫᱚ ᱱᱟᱥᱮᱱᱟᱜ ᱩᱱᱠᱩ ᱠᱟᱹᱴᱤᱡ ᱞᱟᱡᱟᱣ ᱧᱚᱜ ᱦᱚᱸᱠᱚ ᱯᱟᱞᱮᱱ ᱠᱚ ᱵᱩᱡᱷᱟᱹᱣᱮᱫᱼᱟ ᱟᱫᱚ ᱟᱹᱭᱩᱨ ᱞᱮᱠᱚ ᱯᱟᱞᱮᱱᱚᱜ ᱩᱱᱠᱩ ᱦᱚᱸᱠᱚ ᱦᱤᱡᱩᱜᱼᱟ ᱟᱨ ᱱᱚᱣᱟᱨᱮ ᱨᱟᱹᱥᱠᱟᱹ ᱠᱚ ᱮᱢᱟ ᱡᱩᱫᱤ ᱟᱹᱵᱤᱱ ᱯᱟᱦᱴᱟ ᱥᱮᱫ ᱠᱷᱚᱱᱟᱜ ᱡᱩᱫᱤ ᱯᱨᱳᱜᱽᱨᱟᱢ ᱱᱚᱰᱮ ᱥᱟᱯᱲᱟᱜᱼᱟ ᱟᱹᱛᱩ ᱨᱮ ᱜᱟᱯᱟᱞ ᱢᱟᱨᱟᱣ ᱛᱟᱦᱞᱮ ᱮᱱᱠᱷᱟᱱ ᱥᱟᱱᱟᱢ ᱟᱵᱚ ᱢᱟ ᱵᱟᱲᱟᱭ ᱜᱮᱭᱟᱵᱚᱱ ᱥᱟᱶᱛᱟ ᱨᱮᱱ ᱮᱠᱞᱟ ᱫᱚ ᱵᱟᱝ ᱪᱟᱞᱟᱜ ᱥᱟᱱᱟ ᱠᱚᱣᱟ ᱜᱟᱛᱮ ᱜᱟᱛᱮ ᱠᱷᱟᱱ ᱫᱚ ᱟᱹᱰᱤ ᱠᱩᱥᱤ ᱨᱟᱹᱥᱠᱟᱹ ᱠᱚ ᱵᱩᱡᱷᱟᱹᱣᱟ ᱦᱮᱸ ᱴᱷᱤᱠ ᱜᱮᱭᱟ ᱟᱨ ᱚᱱᱟ ᱦᱚᱸ ᱱᱚᱝᱠᱟ ᱢᱟ ᱯᱟᱲᱦᱟᱣ ᱢᱟ ᱦᱩᱭᱩᱜ ᱠᱟᱱ ᱜᱮᱭᱟ ᱟᱫᱚ ᱢᱤᱫᱴᱮᱱ ᱟᱵᱚᱣᱟᱜ ᱞᱟᱹᱠᱛᱤ ᱠᱟᱱ ᱛᱟᱭᱟ ᱡᱮᱢᱚᱱ ᱥᱠᱩᱞ ᱨᱮ ᱢᱟᱪᱮᱫ ᱠᱚ ᱫᱟᱨᱟᱭ ᱛᱮ ᱥᱚᱨᱠᱟᱨᱤ ᱥᱠᱩᱞ ᱨᱮ ᱚᱞᱚᱜ ᱯᱟᱲᱦᱟᱜ ᱦᱩᱭᱩᱜ ᱢᱟ ᱱᱚᱣᱟ ᱵᱟᱵᱚᱫᱽ ᱦᱚᱸ ᱜᱟᱞᱢᱟᱨᱟᱣ ᱟᱵᱚᱱ ᱟᱨ ᱜᱮᱨᱮᱱᱴᱤ ᱠᱟᱛᱮᱫ ᱦᱮᱸ ᱟᱵᱚᱚᱱᱟ ᱥᱚᱨᱠᱟᱨᱤ ᱯᱟᱥᱴᱟ ᱠᱷᱚᱱ ᱢᱟᱪᱮᱫ ᱠᱚ ᱵᱟᱦᱟᱞᱤ ᱦᱩᱭᱩᱜᱼᱟ ᱟᱨ ᱥᱟᱱᱛᱟᱲ ᱞᱮᱠᱟᱛᱮ ᱚᱞᱪᱤᱠᱤ ᱛᱮ ᱯᱟᱲᱦᱟᱣ ᱦᱩᱭᱩᱜᱼᱟ ᱱᱚᱣᱟ ᱠᱚ ᱟᱹᱰᱤ ᱞᱟᱹᱠᱛᱤ ᱠᱟᱱᱟ ᱵᱟᱦᱨᱮ ᱨᱮᱢᱟ ᱱᱚᱣᱟ ᱯᱷᱚᱨᱢᱟᱞ ᱮᱰᱩᱠᱮᱥᱚᱱ ᱢᱟᱵᱚᱱ ᱯᱟᱲᱦᱟᱜ ᱠᱟᱱ ᱜᱮᱭᱟ ᱱᱚᱣᱟ ᱢᱟ ᱦᱮᱸ ᱯᱷᱚᱨᱢᱟᱞ ᱫᱚ ᱵᱟᱝᱟ ᱱᱚᱱ ᱯᱷᱚᱨᱢᱟᱞ ᱵᱚᱱ ᱯᱟᱲᱦᱟᱜ ᱠᱟᱱᱟ ᱱᱤᱛᱚᱜ ᱯᱷᱚᱨᱢᱟᱞ ᱮᱰᱩᱠᱮᱥᱚᱱ ᱨᱮ ᱱᱤᱛᱚᱜ ᱟᱵᱚ ᱫᱚᱵᱚᱱ ᱟᱹᱜᱩᱭ ᱢᱟ ᱦᱳᱭ ᱚᱱᱟᱜᱮ ᱫᱩᱲᱩᱵ ᱢᱤᱫ ᱠᱟᱛᱮᱫ ᱡᱟᱦᱟᱸ ᱵᱚᱱ ᱜᱟᱯᱟᱞ ᱢᱟᱨᱟᱜᱼᱟ ᱪᱚᱨᱪᱟᱭᱟ ᱮᱰᱮᱠᱷᱟᱱ ᱡᱚᱛᱚ ᱦᱚᱲ ᱠᱚ ᱟᱸᱡᱚᱢᱟ ᱟᱨ ᱵᱩᱡᱷᱟᱹᱣ ᱦᱚᱸ ᱵᱩᱡᱷᱟᱹᱜᱼᱟ ᱟᱨ ᱱᱚᱜᱼᱚᱭ ᱡᱮ ᱦᱟᱸᱜ ᱠᱷᱚᱵᱚᱨ ᱨᱮᱱᱟᱜ ᱯᱷᱳᱱ ᱠᱚᱛᱮ ᱜᱟᱞᱢᱟᱨᱟᱣ ᱫᱚ ᱛᱟᱨᱟ ᱛᱚᱯᱟᱜ ᱛᱚᱯᱟᱜ ᱠᱟᱛᱮᱫ ᱯᱟᱪᱮᱫ ᱦᱤᱡᱩᱜ ᱜᱮ ᱚᱱᱟᱛᱮ ᱥᱩᱠᱷ ᱫᱚ ᱵᱟᱝ ᱵᱩᱡᱷᱟᱹᱜᱼᱟ ᱫᱩᱲᱩᱵ ᱢᱤᱫ ᱠᱟᱛᱮᱫ ᱠᱷᱟᱱ ᱥᱟᱢᱟᱝ ᱫᱟᱯᱨᱟᱢ ᱨᱚᱯᱚᱲ ᱞᱮᱱᱠᱷᱟᱱ ᱚᱱᱟ ᱫᱚ ᱟᱹᱰᱤ ᱱᱟᱯᱟᱭ ᱢᱚᱡᱽ ᱦᱚᱸ ᱵᱩᱡᱷᱟᱹᱜᱼᱟ ᱟᱨ ᱡᱚᱛᱷᱟᱛ ᱥᱟᱺᱦᱤᱡ ᱚᱱᱟ ᱡᱤᱱᱤᱥ ᱵᱚᱱ ᱵᱩᱡᱷᱟᱹᱣ ᱫᱟᱲᱮᱭᱟᱜᱼᱟ ᱴᱷᱤᱠ ᱜᱮᱭᱟ ᱛᱟᱦᱞᱮ ᱟᱹᱞᱤᱧ ᱯᱟᱦᱴᱟ ᱥᱮᱫ ᱠᱷᱚᱱ ᱟᱹᱰᱤ ᱟᱹᱰᱤ ᱥᱟᱨᱦᱟᱣ ᱛᱟᱦᱮᱭᱮᱱᱟ ᱟᱨ ᱱᱮᱶᱛᱟ ᱦᱚᱸ ᱛᱟᱦᱮᱭᱮᱱᱟ ᱫᱟᱨᱟᱭ ᱥᱤᱸᱜᱮ ᱢᱟᱦᱟ ᱤᱱᱟᱹ ᱦᱤᱞᱳᱜ ᱜᱮ ᱫᱩᱯᱲᱩᱵ ᱠᱟᱛᱮᱫ ᱟᱵᱚ ᱢᱟᱹᱡᱷᱤ ᱟᱠᱷᱲᱟ ᱨᱮᱵᱚᱱ ᱜᱟᱞᱢᱟᱨᱟᱣᱟ ᱮᱱᱠᱷᱟᱱ ᱫᱚ ᱥᱟᱨ ᱥᱟᱹᱜᱩᱱ ᱵᱚᱱ ᱧᱟᱢᱟ ᱦᱮᱸ ᱪᱮᱫ ᱞᱮᱠᱟ ᱟᱫᱚ ᱠᱟᱛᱷᱟ ᱠᱚᱫᱚ ᱞᱟᱝ ᱠᱷᱟᱴᱚ ᱤᱫᱤᱭᱟ ᱪᱮᱫ ᱞᱮᱠᱟ ᱟᱪᱪᱷᱟ ᱢᱟ ᱛᱚᱵᱮ ᱠᱟᱛᱷᱟ ᱠᱚᱫᱚ ᱠᱟᱛᱷᱟ ᱠᱚᱜᱮ ᱞᱟᱝ ᱛᱷᱩᱠᱩᱢ ᱫᱚᱦᱚ ᱠᱟᱜᱼᱟ ᱟᱨᱚ ᱫᱟᱨᱟᱭ ᱡᱚᱠᱷᱟᱱ ᱧᱟᱯᱟᱢ ᱠᱟᱛᱮᱫ ᱟᱵᱚᱱ